ᱩᱠᱤᱞ ᱯᱩᱞᱤᱥ ᱯᱚᱧᱪᱟᱭᱮᱛ ᱚᱯᱷᱤᱥ ᱨᱮᱱ ᱦᱚᱲ ᱠᱚ ᱥᱟᱞᱟᱜ ᱟᱹᱱᱼᱟᱹᱨᱤ ᱥᱟᱞᱟᱜ ᱡᱟᱦᱟᱸ ᱥᱟᱢᱟᱝ ᱫᱟᱯᱨᱟᱢ ᱞᱮᱱ ᱢᱤᱫᱵᱟᱨ ᱠᱟᱛᱷᱟ ᱠᱚ ᱢᱤᱫ ᱥᱚᱢᱚᱭ ᱚᱱᱠᱟᱜᱮ ᱢᱤᱫ ᱵᱟᱡᱟᱨ ᱪᱟᱞᱟᱜ ᱚᱠᱛᱮ ᱢᱳᱵᱟᱭᱤᱞ ᱟᱫ ᱞᱮᱱᱟ ᱟᱨ ᱢᱳᱵᱟᱭᱤᱞ ᱟᱫ ᱞᱮᱱᱠᱷᱟᱱ ᱚᱱᱟ ᱢᱳᱵᱟᱭᱤᱞ ᱯᱩᱞᱤᱥ ᱴᱷᱮᱱ ᱡᱟᱦᱟᱸ ᱛᱷᱟᱱᱟ ᱨᱮ ᱪᱟᱞᱟᱣ ᱠᱟᱛᱮᱫ ᱰᱟᱭᱨᱤ ᱦᱩᱭᱱᱟ ᱰᱟᱭᱨᱤ ᱦᱩᱭ ᱠᱟᱛᱮᱫ ᱚᱱᱟ ᱰᱟᱭᱨᱤ ᱠᱟᱛᱮᱫ ᱡᱮ ᱱᱚᱣᱟ ᱡᱟᱛᱮ ᱧᱟᱢᱚᱜ ᱢᱟ ᱚᱱᱟ ᱞᱟᱹᱜᱤᱫ ᱚᱸᱰᱮ ᱚᱞ ᱦᱩᱭᱱᱟ ᱚᱱᱟᱨᱮ ᱡᱟᱦᱟᱸ ᱚᱸᱰᱮᱱ ᱠᱚ ᱛᱟᱦᱮᱸ ᱠᱟᱱᱟ ᱡᱟᱦᱟᱸᱭ ᱯᱩᱞᱤᱥ ᱯᱨᱚᱥᱟᱥᱚᱱ ᱠᱚ ᱛᱟᱦᱮᱸ ᱠᱟᱱᱟ ᱩᱱᱠᱩ ᱚᱱᱟ ᱫᱚ ᱦᱮᱞᱯ ᱫᱚᱠᱚ ᱦᱮᱞᱯ ᱠᱟᱫᱟ ᱰᱟᱭᱨᱤ ᱠᱚ ᱦᱟᱛᱟᱣ ᱠᱟᱫᱟ ᱢᱮᱱᱠᱷᱟᱱ ᱢᱩᱪᱟᱹᱫ ᱦᱟᱹᱵᱤᱡ ᱛᱮ ᱚᱱᱟ ᱫᱚ ᱟᱫᱚ ᱵᱟᱝ ᱧᱟᱢ ᱨᱩᱣᱟᱹᱲ ᱠᱟᱱᱟ ᱚᱱᱟ ᱥᱟᱶ ᱥᱟᱶᱛᱮ ᱟᱨ ᱢᱤᱫᱴᱟᱱ ᱡᱟᱦᱟᱸ ᱤᱭᱮᱱᱮᱴ ᱟᱱᱟᱴ ᱮᱴᱠᱮᱴᱚᱬᱮ ᱦᱩᱭ ᱞᱮᱱᱟ ᱢᱤᱫ ᱦᱟᱥᱟ ᱤᱫᱤ ᱠᱟᱛᱮᱫ ᱢᱤᱫ ᱥᱩᱨ ᱫᱤᱠᱩ ᱦᱚᱲ ᱟᱞᱮ ᱥᱩᱨ ᱢᱤᱫᱴᱟᱱ ᱫᱤᱠᱩ ᱦᱚᱲ ᱚᱸᱰᱮᱱᱟᱜ ᱢᱤᱫᱴᱟᱱ ᱡᱟᱭᱜᱟ ᱡᱟᱭᱜᱟ ᱚᱱᱟ ᱡᱟᱭᱜᱟ ᱠᱳᱴ ᱠᱟᱹᱪᱷᱟᱹᱨᱤ ᱦᱩᱭ ᱠᱟᱱᱟ ᱩᱠᱤᱞ ᱴᱷᱮᱱ ᱥᱟᱢᱟᱝ ᱫᱟᱯᱨᱟᱢ ᱫᱚ ᱦᱩᱭ ᱞᱮᱱᱟ ᱢᱮᱱᱠᱷᱟᱱ ᱩᱠᱤᱞ ᱴᱷᱮᱱ ᱫᱚ ᱟᱭᱢᱟ ᱴᱟᱠᱟ ᱠᱚ ᱫᱟᱹᱵᱤ ᱞᱮᱱᱟ ᱟᱨ ᱴᱟᱠᱟ ᱠᱚᱠᱚ ᱠᱷᱚᱡᱟ ᱟᱨ ᱚᱱᱠᱟ ᱞᱮᱠᱟᱛᱮ ᱱᱤᱡᱮᱦᱚᱸ ᱩᱱᱟᱹᱜ ᱴᱟᱠᱟ ᱠᱚ ᱵᱟᱝ ᱛᱟᱦᱮᱸ ᱞᱮᱱᱟ ᱟᱫᱚ ᱴᱟᱠᱟ ᱠᱚᱫᱚ ᱵᱟᱝ ᱮᱢᱫᱟᱲᱮ ᱦᱩᱭ ᱞᱮᱱᱟ ᱚᱱᱟ ᱠᱳᱨᱴ ᱠᱟᱹᱪᱷᱟᱹᱨᱤ ᱨᱮᱱᱟᱜ ᱡᱟᱦᱟᱸ ᱵᱮᱵᱚᱥᱛᱷᱟ ᱚᱱᱟ ᱫᱚ ᱱᱤᱡᱮ ᱴᱷᱮᱱ ᱫᱚ ᱠᱟᱹᱴᱤᱡ ᱟᱱᱟᱴ ᱥᱮ ᱮᱴᱠᱮᱴᱚᱬᱮ ᱫᱚ ᱢᱮᱱᱟᱜ ᱜᱮᱭᱟ ᱚᱱᱟ ᱥᱟᱶᱼᱥᱟᱶᱛᱮ ᱟᱨ ᱢᱤᱫᱴᱟᱱ ᱡᱟᱦᱟᱸ ᱟᱱᱟᱴ ᱨᱮᱱᱟᱜ ᱥᱟᱢᱟᱝ ᱫᱟᱯᱨᱟᱢ ᱦᱩᱭ ᱞᱮᱱᱟ ᱡᱟᱦᱟᱸ ᱯᱚᱧᱪᱟᱭᱮᱛ ᱚᱯᱷᱤᱥ ᱨᱮ ᱢᱤᱫᱴᱟᱱ ᱱᱤᱡᱮᱨᱟᱜ ᱞᱟᱹᱠᱛᱤᱭᱟᱱᱟᱜ ᱠᱟᱹᱢᱤ ᱞᱟᱹᱜᱤᱫ ᱪᱟᱞᱟᱣ ᱦᱩᱭᱞᱮᱱ ᱛᱮ ᱢᱤᱫ ᱚᱲᱟᱜ ᱧᱟᱢ ᱞᱟᱹᱜᱤᱫ ᱫᱚᱨᱠᱷᱟᱥᱛᱚ ᱮᱢ ᱦᱩᱭ ᱞᱮᱱᱟ ᱚᱱᱟᱨᱮ ᱩᱱᱠᱩ ᱚᱸᱰᱮᱱ ᱡᱟᱦᱟᱸᱭ ᱚᱯᱷᱤᱥ ᱨᱮᱱ ᱦᱚᱲ ᱠᱚ ᱛᱟᱦᱮᱱᱟ ᱩᱱᱠᱩ ᱦᱚᱲ ᱥᱟᱞᱟᱜ ᱱᱤᱡᱮᱨᱟᱜ ᱨᱚᱲ ᱡᱟᱦᱟᱸ ᱡᱟᱦᱟᱸ ᱟᱲᱟᱝ ᱥᱟᱱᱛᱟᱲᱤ ᱟᱲᱟᱝᱛᱮ ᱡᱚᱠᱷᱚᱱ ᱨᱚᱲ ᱦᱩᱭᱱᱟ ᱩᱱᱢᱟ ᱩᱱᱠᱩ ᱢᱟ ᱵᱟᱠᱚ ᱵᱩᱡᱷᱟᱹᱣ ᱫᱟᱲᱮᱭᱟᱜ ᱠᱟᱱᱟ ᱡᱟᱦᱟᱸ ᱥᱟᱱᱛᱟᱲᱤ ᱟᱲᱟᱝ ᱢᱮᱱᱠᱷᱟᱱ ᱩᱱᱠᱩ ᱢᱟ ᱵᱟᱝᱞᱟ ᱛᱮᱠᱚ ᱨᱚᱲ ᱮᱫᱟ ᱟᱨ ᱱᱤᱡᱮᱨᱟᱜ ᱵᱟᱝ ᱥᱟᱱᱛᱟᱲᱤ ᱛᱮ ᱨᱚᱲ ᱚᱠᱛᱮ ᱦᱟᱹᱱᱠᱩ ᱵᱟᱝᱞᱟ ᱛᱮ ᱨᱚᱲ ᱚᱠᱛᱮ ᱵᱟᱝ ᱜᱟᱯᱟᱱ ᱞᱮᱱ ᱠᱷᱟᱹᱛᱤᱨ ᱫᱚᱢᱮᱜᱮ ᱟᱱᱟᱴ ᱮᱴᱠᱮᱴᱚᱬᱮ ᱦᱩᱭᱮᱱ ᱠᱷᱟᱹᱛᱤᱨ ᱟᱠᱚ ᱦᱚᱸ ᱱᱤᱡᱮ ᱥᱟᱞᱟᱜ ᱠᱟᱹᱴᱤᱡ ᱠᱟᱹᱭᱡᱟᱹ ᱠᱷᱟᱹᱯᱟᱹᱨᱤ ᱞᱮᱠᱟ ᱦᱩᱭ ᱫᱚ ᱦᱩᱭᱱᱟ ᱢᱮᱱᱠᱷᱟᱱ ᱟᱹᱰᱤ ᱜᱷᱟᱹᱲᱤᱡ ᱯᱚᱨᱮ ᱟᱨ ᱢᱤᱫᱦᱚᱲᱮ ᱛᱟᱦᱮᱸ ᱠᱟᱱᱟ ᱩᱱᱤ ᱩᱱᱤ ᱦᱮᱡ ᱠᱟᱛᱮᱫ ᱩᱱᱤ ᱱᱚᱣᱟ ᱟᱲᱟᱝ ᱵᱷᱟᱜᱮ ᱞᱮᱠᱟ ᱯᱩᱥᱴᱟᱹᱣ ᱥᱟᱺᱦᱤᱡ ᱩᱱᱠᱩ ᱵᱩᱡᱽ ᱦᱚᱪᱚ ᱠᱟᱛᱮᱫ ᱛᱚᱵᱮᱱᱟ ᱯᱚᱨᱮᱛᱮ ᱟᱹᱰᱤ ᱯᱚᱨᱮ ᱛᱮᱠᱚ ᱵᱩᱡᱷᱟᱹᱣ ᱞᱮᱫ ᱠᱮᱫᱟ ᱱᱚᱣᱟ ᱵᱟ ᱥᱟᱱᱛᱟᱲᱤ ᱨᱚᱲ ᱥᱮ ᱟᱲᱟᱝ ᱤᱱᱟᱹᱯᱚᱨᱮ ᱚᱸᱰᱮᱱᱟᱜ ᱡᱟᱦᱟᱸ ᱱᱤᱡᱮᱨᱟᱜ ᱠᱟᱹᱢᱤ ᱚᱱᱟ ᱠᱟᱹᱢᱤ ᱚᱱᱟ ᱚᱸᱰᱮ ᱦᱩᱭᱱᱟ ᱱᱚᱜᱼᱱᱟ ᱠᱚᱜᱮ ᱯᱚᱧᱪᱟᱭᱮᱛ ᱚᱯᱷᱤᱥ ᱠᱚᱨᱮᱫ ᱱᱤᱡᱮᱨᱟᱜ ᱡᱟᱦᱟᱸ ᱟᱱᱟᱴ ᱟᱹᱱᱼᱟᱹᱨᱤ ᱨᱮ ᱟᱱᱟᱴ ᱮᱴᱠᱮᱴᱚᱬᱮ ᱥᱟᱢᱟᱝ ᱫᱟᱯᱨᱟᱢ ᱦᱩᱭ ᱞᱮᱱᱟ